ᱦᱮᱞᱳ ᱦᱮᱸ ᱫᱟᱫᱟ ᱚᱠᱟᱨᱮ ᱳ ᱚᱲᱟᱜ ᱨᱮᱜᱮ ᱞᱟᱹᱭᱫᱟᱹᱧ ᱜᱟᱹᱰᱤ ᱵᱷᱟᱲᱟ ᱧᱟᱢᱚᱜᱼᱟ ᱛᱤᱨᱤᱥ ᱛᱟᱨᱤᱠᱷ ᱦᱤᱞᱳᱜ ᱟᱪᱪᱷᱟ ᱚ ᱫᱟᱬᱟᱱᱞᱮ ᱪᱟᱞᱟᱣ ᱠᱚᱜᱼᱟ ᱜᱟᱛᱮ ᱠᱚ ᱚ ᱦᱮᱸ ᱛᱤᱨᱤᱥ ᱛᱟᱨᱤᱠᱷ ᱦᱤᱞᱳᱜ ᱥᱮᱛᱟᱜ ᱨᱮᱜᱮ ᱚ ᱯᱷᱟᱸᱠᱟ ᱜᱮᱭᱟ ᱚ ᱴᱷᱤᱠᱜᱮᱭᱟ ᱚᱱᱟ ᱠᱟᱛᱷᱟ ᱜᱮ ᱛᱟᱞᱦᱮ ᱛᱤᱨᱤᱥ ᱛᱟᱨᱤᱠᱷ ᱦᱤᱞᱳᱜ ᱥᱟᱨᱤᱜᱮ ᱧᱟᱢᱚᱜᱼᱟ ᱟᱜᱩᱭ ᱢᱮ ᱛᱟᱞᱦᱮ ᱛᱤᱨᱤᱥ ᱛᱟᱨᱤᱠᱷ ᱦᱤᱞᱳᱜ ᱥᱮᱛᱟᱜ ᱵᱮᱲᱟ ᱪᱷᱚᱴᱟ ᱨᱮ ᱟᱨ ᱵᱷᱟᱲᱟ ᱠᱚᱫᱚ ᱪᱮᱫᱞᱮᱠᱟ ᱚᱻ ᱚᱱᱟ ᱠᱟᱛᱷᱟ ᱜᱮ ᱥᱩᱨ ᱠᱟᱛᱮ ᱟᱨᱚ ᱢᱤᱫ ᱫᱷᱟᱣᱤᱧ ᱯᱷᱳᱱᱟᱢᱟ ᱛᱟᱦᱚᱞᱮ ᱴᱷᱤᱠᱜᱮᱭᱟ ᱢᱟ ᱚᱱᱠᱟ ᱜᱮ